ᱥᱮᱨᱮᱧ ᱥᱤᱝᱜᱟᱹᱨ ᱥᱤᱝᱨᱟᱹᱭ ᱥᱚᱨᱮᱱᱟᱜ ᱥᱮᱨᱮᱧ ᱟᱹᱰᱤ ᱡᱳᱨᱤᱧ ᱠᱩᱥᱤᱭᱟᱜᱼᱟ ᱩᱱᱤ ᱢᱚᱱᱮ ᱦᱩᱭᱩᱜᱼᱟ ᱥᱩᱨ ᱨᱮ ᱥᱮᱨᱮᱧᱤᱧ ᱟᱸᱡᱚᱢ ᱛᱟᱭᱟ ᱛᱟᱨᱯᱚᱨᱮ ᱡᱮᱢᱚᱱ ᱞᱟᱝᱛᱤᱛᱤ ᱢᱟᱹᱭ ᱱᱩᱭᱟᱜ ᱦᱚᱸ ᱟᱹᱰᱤ ᱵᱷᱟᱜᱮᱧ ᱠᱩᱥᱤᱭᱟᱜᱼᱟ ᱥᱚᱢᱟᱡᱽ ᱨᱮᱱᱟᱜ ᱞᱟᱦᱟᱱᱛᱤ ᱪᱮᱫᱞᱮᱠᱟ ᱠᱟᱛᱮ ᱞᱟᱦᱟᱱᱛᱤ ᱢᱟᱱᱮ ᱞᱟᱦᱟ ᱤᱫᱤᱭᱟᱵᱚᱱ ᱱᱚᱜᱼᱚᱸᱭ ᱱᱚᱣᱟ ᱠᱚ ᱠᱟᱛᱷᱟ ᱥᱮ ᱨᱟᱹᱲ ᱟᱹᱰᱤ ᱡᱳᱨᱤᱧ ᱠᱩᱥᱤᱭᱟᱜᱼᱟ ᱟᱨ ᱥᱤᱝᱨᱟᱹᱭ ᱥᱤᱝᱨᱟᱹᱭᱫᱟ ᱦᱚᱸ ᱟᱵᱚ ᱱᱚᱣᱟ ᱟᱵᱚ ᱥᱟᱶᱛᱟ ᱨᱮ ᱧᱮᱞ ᱠᱟᱹᱫᱟᱹᱧ ᱱᱩᱭᱟᱜ ᱥᱮᱨᱮᱧ ᱟᱹᱰᱤ ᱵᱷᱟᱜᱮ ᱵᱷᱟᱜᱮ ᱟᱵᱚ ᱥᱚᱢᱟᱡᱽ ᱨᱮ ᱪᱮᱫᱞᱮᱠᱟ ᱠᱟᱛᱮ ᱞᱟᱦᱟ ᱤᱫᱤᱜᱼᱟᱵᱚᱱ ᱱᱚᱣᱟ ᱠᱚ ᱠᱤᱱᱛᱩ ᱥᱩᱨ ᱨᱮ ᱥᱮᱨᱮᱧᱤᱧ ᱟᱸᱡᱚᱢ ᱛᱟᱭᱟ ᱚᱱᱟ ᱢᱚᱱᱮ ᱦᱩᱭᱩᱜᱼᱟ